ᱟᱹᱰᱤ ᱱᱟᱯᱟᱭ ᱠᱩᱠᱞᱤ ᱱᱚᱣᱟᱨᱮᱭᱟᱜ ᱞᱟᱹᱱᱟᱹᱭ ᱫᱚ ᱦᱩᱭᱩᱜ ᱠᱟᱱᱟ ᱤᱧᱟᱹᱜ ᱫᱤᱥᱦᱩᱫᱤᱥ ᱛᱮ ᱠᱟᱹᱴᱤᱡ ᱠᱟᱹᱴᱤᱡ ᱜᱤᱫᱽᱨᱟᱹ ᱫᱚ ᱯᱟᱲᱦᱟᱣ ᱨᱮᱭᱟᱜ ᱞᱟᱹᱠᱛᱤ ᱫᱚ ᱟᱹᱰᱤᱜᱮ ᱞᱟᱹᱠᱛᱤ ᱢᱮᱱᱟᱜᱼᱟ ᱚᱱᱟ ᱞᱟᱹᱜᱤᱫ ᱛᱮ ᱯᱩᱭᱞᱩᱛᱮ ᱟᱭᱳᱼᱵᱟᱵᱟ ᱜᱮ ᱥᱮᱪᱮᱫᱚᱜ ᱞᱟᱜᱟᱣ ᱵᱚᱱᱟ ᱪᱮᱫᱟᱜ ᱥᱮ ᱜᱤᱫᱽᱨᱟᱹ ᱫᱚ ᱟᱭᱳ ᱵᱟᱵᱟ ᱴᱷᱮᱱ ᱜᱮ ᱯᱩᱭᱞᱩ ᱥᱮᱪᱮᱫ ᱨᱮᱭᱟᱜ ᱦᱚᱨ ᱫᱚ ᱥᱮ ᱰᱟᱦᱟᱨ ᱫᱚᱠᱚ ᱧᱟᱢᱟ ᱥᱮ ᱡᱟᱦᱟᱱᱟᱜ ᱥᱮᱪᱮᱫ ᱨᱮᱭᱟᱜ ᱛᱟᱦᱮᱱᱟ ᱚᱱᱟ ᱫᱚ ᱜᱚᱼᱵᱟᱵᱟ ᱜᱮ ᱞᱟᱹᱭ ᱥᱚᱫᱚᱨᱟᱭᱟ ᱚᱱᱟᱛᱮ ᱟᱭᱳᱼᱵᱟᱵᱟ ᱫᱚ ᱥᱮᱪᱮᱫᱚᱜ ᱫᱚ ᱡᱟᱹᱥᱛᱤᱜᱮ ᱞᱟᱜᱟᱣ ᱵᱚᱱᱟ ᱩᱱᱟᱹᱜ ᱵᱟᱝ ᱨᱮᱦᱚᱸ ᱛᱷᱚᱲᱟ ᱜᱟᱱ ᱦᱚᱸ ᱞᱟᱹᱠᱛᱤ ᱜᱮᱭᱟ ᱚᱱᱟᱛᱮ ᱟᱭᱳᱼᱵᱟᱵᱟ ᱴᱷᱮᱱ ᱱᱚᱣᱟ ᱫᱚ ᱟᱹᱰᱤ ᱜᱮ ᱞᱟᱹᱠᱛᱤᱭᱟᱱᱟᱜ ᱢᱤᱫ ᱥᱮᱪᱮᱫ ᱨᱮᱭᱟᱜ ᱜᱤᱫᱽᱨᱟᱹᱣ ᱞᱟᱦᱟᱱᱛᱤ ᱨᱮᱭᱟᱜ ᱢᱤᱫ ᱠᱟᱹᱢᱤ ᱦᱚᱨᱟ ᱠᱟᱱᱟ ᱜᱤᱫᱽᱨᱟᱹ ᱡᱩᱫᱤ ᱟᱭᱳ ᱵᱟᱵᱟ ᱴᱷᱮᱡ ᱥᱮᱪᱮᱫ ᱨᱮᱭᱟᱜ ᱜᱚᱲᱚᱭ ᱧᱟᱢ ᱠᱷᱟᱱ ᱛᱟᱦᱚᱞᱮ ᱜᱤᱫᱽᱨᱟᱹ ᱫᱚ ᱚᱱᱟ ᱥᱮᱪᱮᱫᱚᱜ ᱨᱮᱭᱟᱜ ᱠᱟᱹᱢᱤᱨᱮ ᱢᱚᱱ ᱞᱟᱜᱟᱣ ᱠᱟᱛᱮᱫ ᱮ ᱠᱟᱹᱢᱤᱭᱟ ᱪᱮᱫᱟᱜ ᱥᱮ ᱩᱱᱤᱭ ᱢᱚᱱᱮᱭᱟ ᱵᱟᱝᱢᱟ ᱤᱧᱨᱮᱱ ᱟᱭᱳᱼᱵᱟᱵᱟ ᱥᱮᱪᱮᱫᱤᱧ ᱞᱟᱹᱜᱤᱫ ᱠᱤᱱ ᱠᱩᱨᱩᱢᱩᱴᱩᱣ ᱟᱠᱟᱫᱟ ᱛᱟᱦᱚᱞᱮ ᱤᱧ ᱦᱚᱸ ᱱᱚᱣᱟ ᱨᱮᱧ ᱠᱩᱨᱩᱢᱩᱴᱩᱭᱟ ᱚᱱᱟ ᱞᱮᱠᱟᱛᱮ ᱩᱱᱤ ᱥᱮᱪᱮᱫᱚᱜ ᱨᱮᱭᱟᱜ ᱟᱹᱰᱤ ᱡᱳᱨ ᱥᱮ ᱢᱚᱱᱮᱨᱮ ᱥᱮ ᱠᱩᱨᱩᱢᱩᱴᱩ ᱭᱟᱭ ᱯᱟᱲᱦᱟᱜ ᱨᱮ ᱪᱮᱫᱟᱜ ᱥᱮ ᱱᱚᱝᱠᱟᱱ ᱟᱹᱰᱤ ᱟᱭᱢᱟ ᱜᱮ ᱢᱮᱱᱟᱜ ᱠᱚᱣᱟ ᱡᱮ ᱟᱭᱳ ᱵᱟᱵᱟ ᱵᱟᱝ ᱠᱚ ᱥᱮᱪᱮᱫᱟ ᱚᱱᱟᱛᱮ ᱜᱤᱫᱽᱨᱟᱹ ᱦᱚᱸ ᱵᱟᱝᱠᱚ ᱥᱮᱪᱮᱫᱚᱜ ᱞᱟᱹᱜᱤᱫᱚᱜ ᱚᱱᱟᱛᱮᱧ ᱢᱮᱱᱟ ᱥᱟᱶᱛᱟᱨᱮᱱ ᱱᱚᱝᱠᱟᱱ ᱫᱤᱥᱦᱩᱫᱤᱥ ᱟᱭᱳᱼᱵᱟᱵᱟ ᱦᱚᱲ ᱠᱚ ᱛᱟᱦᱮᱱ ᱠᱷᱟᱱ ᱛᱟᱦᱚᱞᱮ ᱟᱵᱚᱣᱟᱜ ᱥᱟᱶᱛᱟᱨᱮᱱ ᱥᱟᱱᱟᱢ ᱞᱮᱠᱟᱱ ᱚᱲᱟᱜ ᱚᱲᱟᱜ ᱨᱮᱱ ᱦᱚᱲ ᱟᱭᱥᱮ ᱟᱭᱳᱼᱵᱟᱵᱟ ᱨᱮᱱ ᱜᱤᱫᱽᱨᱟᱹ ᱡᱟᱦᱟᱸᱭ ᱠᱚ ᱢᱮᱱᱟᱜ ᱠᱚᱣᱟ ᱥᱮ ᱢᱮᱱᱟᱜ ᱠᱚᱣᱟ ᱩᱱᱠᱩ ᱫᱚ ᱥᱮᱪᱮᱫ ᱨᱮᱭᱟᱜ ᱠᱚ ᱩᱭᱦᱟᱹᱨ ᱵᱷᱟᱵᱽᱱᱟᱭᱟ ᱥᱮ ᱥᱮᱪᱮᱫ ᱨᱮᱭᱟᱜ ᱨᱮ ᱢᱚᱱ ᱠᱚ ᱜᱚᱴᱟᱭᱟ ᱵᱟᱝᱢᱟ ᱟᱵᱚ ᱦᱚᱸ ᱥᱮᱪᱮᱫ ᱞᱟᱜᱟᱣ ᱵᱚᱱ ᱜᱮᱭᱟ ᱪᱮᱫᱟᱜ ᱥᱮ ᱱᱚᱣᱟ ᱥᱮᱪᱮᱫ ᱠᱟᱛᱮᱫ ᱫᱚ ᱟᱹᱰᱤ ᱟᱭᱢᱟ ᱞᱮᱠᱟᱱᱟᱜ ᱠᱟᱹᱢᱤ ᱠᱚᱨᱮ ᱜᱚᱲᱚᱭ ᱮᱢᱚᱜᱼᱟ ᱪᱮᱫᱟᱜ ᱥᱮ ᱡᱟᱦᱟᱱᱟᱜ ᱠᱟᱜᱚᱡᱽ ᱯᱚᱛᱨᱚ ᱠᱚᱨᱮ ᱱᱮᱛᱟᱨ ᱫᱚ ᱥᱮᱪᱮᱫ ᱛᱟᱦᱮᱸ ᱠᱷᱟᱱ ᱠᱟᱜᱚᱡᱽ ᱯᱚᱛᱨᱚ ᱨᱮ ᱪᱮᱫ ᱠᱚ ᱢᱮᱱ ᱦᱚᱪᱚᱣ ᱠᱟᱫᱟ ᱚᱱᱟ ᱠᱚ ᱟᱢ ᱢᱤᱢᱤᱫ ᱛᱮ ᱧᱮᱞ ᱞᱮᱠᱷᱟᱱ ᱜᱮ ᱵᱟᱰᱟᱭᱚᱜᱼᱟ ᱵᱟᱝᱢᱟ ᱱᱚᱶᱟ ᱫᱚ ᱱᱚᱝᱠᱟ ᱠᱚ ᱢᱮᱱ ᱦᱚᱪᱚᱣ ᱠᱟᱫᱟ ᱢᱮᱱᱠᱷᱟᱱ ᱡᱟᱦᱟᱸᱭ ᱥᱮᱪᱮᱫ ᱵᱟᱭ ᱵᱟᱰᱟᱭᱟ ᱩᱱᱤ ᱫᱚ ᱚᱱᱟ ᱫᱚ ᱪᱮᱫ ᱦᱚᱸ ᱵᱟᱭ ᱵᱩᱡᱷᱟᱹᱣ ᱧᱟᱢᱟ ᱡᱮ ᱪᱮᱫ ᱮ ᱢᱮᱱ ᱠᱟᱫᱟ ᱱᱚᱝᱠᱟᱱ ᱟᱨᱦᱚᱸ ᱟᱭᱢᱟ ᱞᱮᱠᱟᱱ ᱠᱟᱹᱢᱤᱨᱮ ᱱᱚᱶᱟ ᱥᱮᱪᱮᱫ ᱞᱟᱹᱜᱤᱫ ᱥᱮᱪᱮᱫ ᱞᱮᱱᱠᱷᱟᱱ ᱵᱟᱰᱟᱭᱚᱜᱼᱟ ᱡᱮ ᱥᱮᱪᱮᱫ ᱨᱮᱭᱟᱜ ᱠᱟᱹᱢᱤ ᱦᱚᱨᱟ ᱫᱚ ᱛᱤᱱᱟᱹᱜ ᱵᱟᱝ ᱞᱟᱹᱠᱛᱤᱭᱟ ᱚᱱᱟ ᱦᱚᱛᱮᱡ ᱛᱮ ᱱᱚᱣᱟ ᱫᱚ ᱟᱰᱤᱜᱮ ᱥᱚᱨᱮᱥᱟ ᱡᱮ ᱟᱵᱚᱣᱟᱜ ᱥᱟᱶᱛᱟᱨᱮ ᱥᱮᱪᱮᱫ ᱵᱟᱹᱲᱛᱤ ᱞᱮᱱᱠᱷᱟᱱ ᱛᱟᱦᱚᱞᱮ ᱮᱴᱟᱜ ᱯᱟᱹᱨᱥᱤᱨᱮᱱ ᱜᱤᱫᱽᱨᱟᱹ ᱠᱚ ᱥᱮᱪᱮᱫ ᱠᱟᱛᱮᱫ ᱚᱠᱟ ᱞᱟᱦᱟᱱᱛᱤ ᱰᱟᱦᱟᱨ ᱨᱮ ᱢᱮᱱᱟᱜ ᱠᱚᱣᱟ ᱚᱱᱠᱟᱜᱮ ᱟᱵᱚ ᱥᱟᱱᱛᱟᱲ ᱥᱟᱶᱛᱟ ᱨᱮᱱ ᱜᱤᱫᱽᱨᱟᱹ ᱦᱚᱸᱠᱚ ᱞᱟᱦᱟᱱᱛᱤ ᱞᱮᱱᱠᱷᱟᱱ ᱛᱟᱦᱚᱞᱮ ᱱᱚᱣᱟ ᱧᱮᱞ ᱛᱮ ᱥᱟᱱᱟᱢ ᱦᱚᱲ ᱨᱟᱹᱥᱠᱟᱹ ᱠᱚ ᱵᱩᱡᱷᱟᱹᱣᱟ ᱥᱮ ᱥᱟᱱᱟᱢ ᱦᱚᱲ ᱜᱮ ᱢᱮᱱᱮᱨᱮ ᱜᱚᱨᱚᱵ ᱛᱟᱦᱮᱱ ᱛᱟᱠᱚᱣᱟ ᱵᱟᱝᱢᱟ ᱟᱵᱚᱨᱮᱱ ᱥᱟᱱᱛᱟᱲ ᱜᱤᱫᱽᱨᱟᱹ ᱦᱚᱸ ᱮᱴᱟᱜ ᱯᱟᱨᱥᱤᱨᱮᱱ ᱜᱤᱫᱽᱨᱟᱹ ᱞᱮᱠᱟᱜᱮ ᱞᱟᱦᱟᱱᱛᱤ ᱦᱚᱨ ᱨᱮ ᱢᱮᱱᱟᱜ ᱠᱚᱣᱟ